ᱟᱞᱮ ᱴᱷᱮᱱ ᱢᱤᱫᱴᱮᱱ ᱟᱹᱰᱤ ᱢᱟᱨᱟᱝ ᱥᱟᱸᱜᱷᱟᱨ ᱵᱟᱥ ᱢᱮᱱᱟᱜᱼᱟ ᱟᱨ ᱚᱱᱟ ᱵᱟᱥ ᱨᱮᱫᱚ ᱟᱹᱰᱤᱜᱟᱱ ᱦᱚᱲ ᱠᱚ ᱥᱟᱦᱚᱵᱚᱜᱼᱟ ᱟᱨ ᱟᱭᱢᱟ ᱰᱷᱮᱨ ᱡᱟᱱᱟᱞᱟ ᱢᱮᱱᱟᱜᱼᱟ ᱟᱨ ᱥᱤᱴ ᱦᱚᱸ ᱵᱷᱟᱹᱜᱤ ᱜᱮ ᱢᱮᱱᱟᱜᱼᱟ ᱟᱨ ᱟᱹᱰᱤ ᱩᱥᱟᱹᱨᱟ ᱨᱮᱜᱮ ᱟᱞᱮ ᱫᱚ ᱵᱩᱨᱩ ᱫᱤᱥᱚᱢᱞᱮ ᱥᱮᱴᱮᱨ ᱞᱮᱱᱟ ᱟᱨ ᱟᱞᱮᱭᱟᱜ ᱫᱟᱬᱟᱱ ᱡᱟᱭᱜᱟ ᱫᱚ ᱛᱟᱦᱮᱸ ᱞᱮᱱᱟ ᱵᱩᱨᱩ ᱫᱤᱥᱚᱢ ᱚᱸᱰᱮ ᱫᱚ ᱟᱭᱢᱟ ᱨᱚᱠᱚᱢ ᱫᱟᱨᱮ ᱱᱟᱹᱲᱤ ᱫᱷᱤᱨᱤ ᱛᱮ ᱛᱚᱞ ᱟᱠᱟᱱ ᱵᱩᱨᱩᱞᱮ ᱧᱮᱞ ᱠᱮᱫᱟ